ᱟᱞᱮ ᱵᱚᱭᱦᱟ ᱫᱚ ᱟᱹᱰᱤ ᱞᱮ ᱥᱟᱸᱜᱮᱭᱟ ᱡᱚᱡᱚ ᱥᱟᱠᱟᱢ ᱞᱮ ᱫᱟᱠᱟ ᱞᱮ ᱡᱚᱢ ᱡᱚᱡᱚ ᱥᱟᱠᱟᱢ ᱨᱮ ᱫᱟᱠᱟ ᱞᱮ ᱡᱚᱢ ᱡᱚᱢ ᱟᱞᱮ ᱧᱩᱭᱟᱞᱮ ᱨᱟᱹᱥᱠᱟᱹ ᱨᱮᱞᱮ ᱛᱟᱦᱮᱸᱱᱟ ᱡᱤᱭᱚᱱ ᱜᱟᱰᱟ ᱨᱮ ᱫᱟᱜᱞᱮ ᱧᱩᱭᱟ ᱡᱚᱢ ᱟᱞᱮ ᱧᱩᱭᱟᱞᱮ ᱨᱟᱹᱥᱠᱟᱹ ᱨᱮᱞᱮ ᱛᱟᱦᱮᱸᱱᱟ ᱡᱤᱭᱚᱱ ᱜᱟᱰᱟ ᱨᱮ ᱫᱟᱜᱞᱮ ᱧᱩᱭᱟ ᱱᱚᱣᱟ ᱥᱤᱨᱤᱧ ᱵᱷᱤᱛᱨᱤ ᱛᱮ ᱟᱵᱚ ᱦᱚᱲ ᱦᱚᱯᱚᱱᱟᱜ ᱫᱤᱥ ᱦᱩᱫᱤᱥ ᱡᱤᱭᱚᱱ ᱪᱮᱛᱟᱱ ᱨᱮ ᱪᱤᱫ ᱠᱟᱱᱟ ᱚᱱᱟᱭ ᱯᱩᱨᱴᱷᱟᱹᱣ ᱮᱫᱟ ᱟᱫᱚ ᱦᱚᱲ ᱦᱚᱯᱚᱱ ᱫᱚ ᱢᱤᱫ ᱥᱟᱶᱛᱮ ᱛᱟᱦᱮᱸᱱ ᱡᱟᱹᱛ ᱠᱟᱱᱟ ᱵᱚᱱ ᱟᱛᱳ ᱠᱳᱢᱤᱱᱤᱴᱤ ᱵᱟᱝ ᱢᱤᱫ ᱥᱚᱜᱮ ᱛᱮ ᱛᱟᱦᱮᱸ ᱦᱚᱲ ᱢᱤᱫ ᱥᱚᱸᱜᱮ ᱛᱮ ᱡᱚᱢ ᱧᱩᱭᱟᱱ ᱦᱚᱲ ᱟᱨ ᱡᱟ ᱩᱰᱤᱡ ᱢᱮᱱᱟᱜ ᱤᱱᱟᱹ ᱜᱮ ᱦᱟᱯᱟᱴᱤᱧ ᱠᱟᱛᱮ ᱡᱚᱢ ᱟᱨ ᱢᱤᱫ ᱥᱚᱸᱜᱮ ᱛᱮ ᱛᱟᱦᱮᱸᱱ ᱟᱨ ᱡᱚᱢ ᱧᱩ ᱨᱮᱜᱮ ᱨᱟᱹᱥᱠᱟᱹ ᱢᱮᱱᱟᱜᱼᱟ ᱟᱨ ᱱᱚᱣᱟ ᱨᱟᱹᱥᱠᱟᱹ ᱜᱮ ᱡᱤᱭᱚᱱ ᱠᱟᱱᱟ ᱚᱠᱟ ᱫᱚ ᱟᱵᱚ ᱟᱫᱷᱩᱱᱤᱠ ᱫᱤᱥ ᱦᱩᱫᱤᱥ ᱠᱷᱚᱱᱟᱜ ᱡᱤᱵᱚᱱ ᱨᱮᱭᱟᱜ ᱫᱤᱥ ᱦᱩᱫᱤᱥ ᱠᱷᱚᱱᱟᱜ ᱟᱹᱰᱤ ᱯᱷᱟᱨᱟᱠ ᱜᱮᱭᱟ ᱢᱮᱱᱠᱷᱟᱱ ᱟᱵᱚ ᱦᱚᱲ ᱦᱚᱯᱚᱱ ᱫᱚ ᱱᱮᱛᱟᱨ ᱦᱚᱸ ᱚᱱᱠᱟ ᱡᱤᱭᱚᱱ ᱫᱷᱟᱨᱟ ᱨᱮᱜᱮ ᱢᱮᱱᱟᱜ ᱵᱚᱱᱟ ᱚᱞᱚᱜ ᱯᱟᱲᱦᱟᱜ ᱪᱮᱫ ᱠᱟᱛᱮ ᱦᱟᱱᱛᱮ ᱱᱟᱛᱮ ᱵᱚᱱ ᱪᱟᱞᱟᱜ ᱠᱟᱱ ᱨᱮᱦᱚᱸ ᱟᱵᱚᱭᱟᱜ ᱵᱷᱤᱛᱨᱤ ᱚᱱᱛᱚᱨ ᱨᱮᱱᱟᱜ ᱡᱟᱦᱟᱴᱟᱜ ᱠᱮᱨᱮᱠᱴᱟᱨ ᱚᱱᱟᱫᱚ ᱠᱤᱱᱛᱩ ᱱᱚᱜ ᱱᱚᱣᱟ ᱥᱤᱨᱤᱧ ᱵᱷᱤᱛᱨᱤ ᱨᱮᱜᱮ ᱢᱮᱱᱟᱜ ᱛᱟᱵᱚᱱᱟ ᱛᱷᱚᱲᱟ ᱵᱚᱱ ᱡᱚᱢ ᱵᱚᱱ ᱧᱩ ᱵᱚᱱ ᱧᱟᱢ ᱞᱮᱠᱷᱟᱱ ᱜᱮ ᱨᱟᱹᱥᱠᱟᱹ ᱟᱵᱚᱱ ᱟᱨ ᱨᱟᱹᱥᱠᱟᱹ ᱞᱮᱱ ᱠᱷᱟᱡᱜᱮ ᱟᱵᱚ ᱫᱚ ᱟᱹᱰᱤ ᱥᱩᱠ ᱟᱨ ᱥᱟᱱᱛᱤ ᱵᱚᱱ ᱧᱟᱢᱟ